ᱪᱮᱬᱮ ᱫᱚ ᱟᱭᱢᱟ ᱫᱤᱥᱚᱢ ᱨᱮ ᱟᱭᱢᱟ ᱨᱚᱠᱚᱢ ᱜᱮᱠᱚ ᱧᱮᱞᱚᱜᱼᱟ ᱦᱮᱸ ᱛᱚᱻ ᱟᱞᱮ ᱫᱤᱥᱚᱢ ᱥᱮ ᱟᱞᱮ ᱟ ᱛᱩ ᱥᱮ ᱟᱞᱮ ᱵᱩᱨᱩ ᱫᱤᱥᱚᱢ ᱨᱮ ᱡᱟᱦᱟᱸ ᱞᱮᱠᱟ ᱦᱮᱱᱟᱜ ᱠᱚᱣᱟ ᱥᱟᱸᱜᱮ ᱧᱚᱜ ᱚᱱᱠᱟ ᱫᱚ ᱦᱮᱱᱟᱝ ᱵᱟ ᱱᱩᱜ ᱠᱚᱣᱟ ᱥᱮᱱ ᱵᱟᱲᱟ ᱦᱩᱭ ᱠᱟᱱᱟ ᱧᱮᱞ ᱵᱟᱲᱟ ᱦᱩᱭ ᱠᱟᱱᱟ ᱛᱚ ᱵᱷᱮᱜᱟᱨ ᱫᱚ ᱠᱤᱪᱷᱩ ᱴᱟᱜ ᱦᱮᱱᱟᱜ ᱠᱚᱣᱟ ᱚᱱᱛᱮ ᱡᱟᱦᱟᱸ ᱦᱮᱱᱟᱜ ᱠᱚᱣᱟ ᱪᱮᱬᱮ ᱪᱤᱯᱨᱩᱫ ᱚᱱᱠᱟ ᱫᱚ ᱱᱚᱛᱮ ᱵᱟᱹᱱᱩᱜ ᱠᱚᱣᱟ ᱚᱱᱠᱟᱱ ᱠᱚ ᱟᱨ ᱱᱚᱛᱮ ᱡᱟᱦᱟᱸ ᱦᱮᱱᱟᱜ ᱠᱚᱣᱟ ᱚᱱᱠᱟᱱ ᱪᱮᱬᱮ ᱫᱚ ᱚᱱᱛᱮ ᱵᱟᱹᱱᱩᱜ ᱠᱚᱣᱟ ᱮᱴᱟᱜ ᱫᱤᱥᱚᱢ ᱥᱮᱫ ᱛᱚ ᱱᱚᱛᱮ ᱫᱚ ᱡᱟᱦᱟᱸᱭᱴᱟᱜ ᱪᱮᱬᱮ ᱨᱟᱜᱟᱭ ᱨᱟᱜ ᱞᱮᱠᱷᱟᱱ ᱜᱮ ᱵᱩᱡᱽ ᱫᱟᱲᱮᱜᱼᱟ ᱡᱮ ᱱᱩᱭ ᱫᱚ ᱱᱩᱭ ᱪᱮᱬᱮ ᱠᱟᱱᱟᱭ ᱤᱱᱠᱟᱹᱞᱮ ᱵᱩᱡᱟᱠᱟᱫ ᱠᱚᱣᱟ ᱟᱞᱮ ᱟᱥᱮ ᱯᱟᱥᱮ ᱠᱚᱨᱮᱱ ᱥᱮ ᱟᱞᱮ ᱵᱩᱨᱩᱨᱮᱱ ᱪᱮᱬᱮ ᱫᱚ ᱛᱚ ᱚᱱᱛᱮᱨᱮᱱ ᱪᱮᱬᱮ ᱮᱴᱟᱜ ᱫᱤᱥᱚᱢ ᱨᱮᱱ ᱪᱮᱬᱮ ᱫᱚ ᱢᱟᱨᱟᱝ ᱧᱮᱞᱛᱮ ᱢᱟᱨᱟᱝ ᱦᱮᱱᱟᱜ ᱠᱚᱣᱟ ᱛᱚ ᱚᱠᱟ ᱞᱮᱠᱟᱠᱚ ᱨᱟᱜᱟ ᱚᱠᱚᱭᱮ ᱟᱸᱡᱚᱢᱟᱠᱟᱫ